ᱡᱚᱢ ᱚᱠᱛᱚ ᱥᱤᱵᱤᱞ ᱡᱚᱢᱟᱜ ᱫᱚ ᱩᱠᱩ ᱡᱤᱱᱤᱥ ᱫᱚ ᱱᱚᱣᱟ ᱠᱟᱱᱟ ᱡᱚᱡᱚ ᱡᱚᱡᱚ ᱫᱚ ᱡᱮᱢᱚᱱ ᱥᱤᱯᱤ ᱠᱟᱛᱮ ᱦᱚᱢ ᱡᱚᱢ ᱫᱟᱲᱮᱭᱟᱜᱼᱟ ᱟᱨ ᱥᱮ ᱩᱞ ᱟᱹᱢᱥᱤ ᱦᱚᱸ ᱚᱱᱟ ᱦᱚᱸ ᱥᱤᱵᱤᱞ ᱡᱤᱱᱤᱥ ᱠᱟᱱ ᱜᱤᱭᱟᱹ ᱚᱱᱟ ᱦᱚᱸ ᱩᱛᱩ ᱠᱟᱛᱮ ᱦᱚᱢ ᱡᱚᱢ ᱫᱟᱲᱮᱭᱟᱜᱼᱟ ᱟᱨ ᱥᱤᱯᱤ ᱠᱟᱛᱮ ᱦᱚᱢ ᱡᱚᱢ ᱫᱟᱲᱮᱭᱟᱜᱼᱟ ᱫᱟᱜ ᱨᱮ ᱞᱚᱦᱚᱫ ᱠᱟᱱ ᱠᱷᱟᱱ ᱫᱚ ᱟᱨ ᱡᱟᱹᱱᱩᱢ ᱨᱚᱦᱚᱲ ᱠᱟᱛᱮ ᱫᱚᱦᱚ ᱠᱟᱜ ᱠᱷᱟᱱ ᱚᱱᱟ ᱦᱚᱸ ᱥᱤᱵᱤᱞ ᱡᱤᱱᱤᱥ ᱠᱟᱱ ᱜᱤᱭᱟ